ᱛᱷᱟᱨᱰ ᱢᱮ ᱴᱩ ᱛᱷᱟᱣᱡᱮᱱᱰ ᱴᱩᱭᱮᱱᱴᱤ ᱛᱷᱨᱤ ᱥᱤᱠᱥ ᱥᱮᱯᱴᱮᱢᱵᱚᱨ ᱴᱩ ᱛᱷᱟᱣᱡᱮᱱᱰ ᱴᱩᱭᱮᱱᱴᱤ ᱯᱷᱳᱨ ᱯᱷᱤᱯᱴᱤᱱ ᱟᱜᱚᱥᱴ ᱴᱩ ᱛᱷᱟᱣᱡᱮᱱᱰ ᱯᱷᱤᱯᱴᱤᱱ ᱴᱮᱱᱛᱷ ᱥᱮᱯᱴᱮᱢᱵᱚᱨ ᱴᱩ ᱛᱷᱟᱣᱡᱮᱱᱰ ᱥᱮᱵᱷᱮᱱᱴᱤᱱ ᱱᱟᱭᱤᱱ ᱢᱮ ᱴᱩ ᱛᱷᱟᱣᱡᱮᱱᱰ ᱴᱮᱱ